ᱦᱮᱸ ᱤᱧᱟᱹᱜ ᱴᱚᱴᱷᱟ ᱨᱮ ᱨᱟᱦᱩᱞ ᱴᱨᱟᱵᱷᱮᱞᱟᱨ ᱠᱳᱢᱯᱟᱱᱤ ᱢᱮᱱᱟᱜᱼᱟ ᱨᱟᱦᱩᱞ ᱴᱨᱟᱵᱷᱮᱞ ᱮᱡᱮᱱᱴ ᱵᱟᱵᱚᱫ ᱛᱮ ᱟᱭᱢᱟ ᱜᱟᱱ ᱠᱟᱛᱷᱟᱧ ᱵᱟᱲᱟᱭᱟ ᱱᱩᱭ ᱨᱟᱦᱩᱞ ᱴᱨᱟᱵᱷᱮᱞᱟᱨ ᱫᱚ ᱨᱮᱸᱜᱮᱡ ᱦᱚᱲ ᱠᱚ ᱥᱩᱡᱳᱜᱽ ᱥᱩᱵᱤᱫᱟᱭ ᱮᱢᱟᱣᱟᱠᱚᱣᱟ ᱡᱟᱦᱟᱸ ᱡᱟᱭᱜᱟ ᱨᱮ ᱢᱚᱬᱮ ᱥᱟᱭ ᱠᱟᱹᱣᱰᱤ ᱞᱟᱜᱟᱜᱼᱟ ᱚᱸᱰᱮ ᱚᱱᱟ ᱡᱟᱭᱜᱟ ᱨᱮ ᱯᱩᱱ ᱥᱟᱭ ᱠᱟᱹᱣᱰᱤᱭ ᱦᱟᱛᱟᱣᱟ ᱨᱮᱸᱜᱮᱡ ᱦᱚᱲᱟᱜ ᱫᱩᱠᱼᱥᱩᱠ ᱨᱮ ᱵᱟᱱᱟᱨ ᱚᱠᱛᱚ ᱜᱮᱭ ᱜᱚᱲᱚᱭ ᱮᱢᱟᱣᱟᱠᱚᱣᱟ